ᱤᱱᱴᱟᱨᱱᱮᱴ ᱦᱚᱛᱮᱛᱮ ᱥᱩᱵᱤᱫᱷᱟ ᱠᱚᱫᱚ ᱟᱹᱰᱤ ᱡᱟᱹᱥᱛᱤ ᱜᱮ ᱧᱟᱢᱚᱜ ᱠᱟᱱᱟ ᱪᱮᱫᱟᱜ ᱥᱮ ᱵᱟᱝ ᱢᱟ ᱟᱹᱰᱤ ᱥᱚᱦᱞᱮ ᱛᱮ ᱴᱟᱠᱟ ᱧᱮᱞ ᱦᱚᱪᱚ ᱥᱮ ᱠᱟᱹᱣᱰᱤ ᱨᱟᱠᱟᱵ ᱚᱱᱟ ᱠᱚᱫᱚ ᱟᱹᱰᱤ ᱥᱚᱦᱞᱮ ᱛᱮᱜᱮ ᱦᱩᱭᱩᱜ ᱠᱟᱱᱟ ᱵᱮᱝᱠ ᱨᱮ ᱵᱟᱝ ᱪᱟᱞᱟᱣ ᱠᱟᱛᱮᱜ ᱦᱚᱸ ᱴᱟᱠᱟ ᱤᱱᱴᱟᱨᱱᱮᱴ ᱢᱟᱫᱷᱭᱚᱢ ᱛᱮ ᱧᱟᱢ ᱜᱟᱱᱚᱜ ᱠᱟᱱᱟ ᱟᱨ ᱚᱱᱞᱟᱤᱱ ᱛᱮᱜᱮ ᱯᱮᱢᱮᱢᱴ ᱦᱚᱸ ᱜᱟᱱᱚᱜ ᱠᱟᱱᱟ ᱚᱱᱟᱛᱮ ᱤᱱᱴᱟᱨᱱᱮᱴ ᱨᱮᱱᱟᱜ ᱮᱱᱮᱢ ᱫᱚ ᱟᱹᱰᱤ ᱜᱮ ᱡᱟᱹᱥᱛᱤ ᱜᱮᱭᱟ